ᱟᱵᱚ ᱥᱟᱱᱛᱟᱲ ᱥᱚᱢᱟᱡᱽ ᱨᱮᱫᱚ ᱮᱦᱚᱵᱽ ᱨᱮᱠᱚ ᱵᱚᱸᱜᱟᱼᱵᱩᱨᱩᱜᱼᱟ ᱵᱟᱦᱟ ᱵᱚᱸᱜᱟ ᱢᱤᱫᱴᱤᱡ ᱢᱮᱱᱟᱜᱼᱟ ᱚᱱᱟ ᱯᱚᱨᱮ ᱫᱚ ᱢᱮᱱᱟᱜᱼᱟ ᱱᱟᱜ ᱮᱨᱚᱜ ᱵᱚᱸᱜᱟ ᱛᱟᱵᱚ ᱚᱱᱟ ᱯᱚᱨᱮ ᱫᱚ ᱢᱮᱱᱟᱜᱼᱟ ᱟᱹᱥᱟᱹᱲᱤᱭᱟᱹ ᱟᱹᱥᱟᱹᱲᱤᱭᱟᱹ ᱠᱷᱚᱱ ᱟᱵᱚᱣᱟᱜ ᱫᱚ ᱥᱚᱨᱦᱟᱭ ᱢᱮᱱᱛᱮ ᱵᱚ ᱢᱮᱱᱟ ᱥᱚᱨᱦᱟᱭ ᱵᱚᱸᱜᱟ ᱨᱮ ᱟᱵᱚ ᱫᱚ ᱜᱚᱴ ᱵᱚ ᱞᱮᱵᱮᱫ ᱦᱚᱪᱚ ᱠᱚᱣᱟ ᱰᱟᱹᱝᱨᱤ ᱠᱚ ᱩᱱᱠᱩ ᱰᱟᱹᱝᱨᱤ ᱠᱚᱵᱚ ᱠᱟᱺᱪ ᱵᱚ ᱫᱟᱹᱲ ᱚᱪᱚ ᱠᱚᱣᱟ ᱥᱤᱢ ᱵᱤᱞᱤ ᱠᱚᱵᱚ ᱞᱮᱵᱮᱫ ᱚᱪᱚ ᱠᱚᱣᱟ ᱱᱚᱣᱟ ᱠᱚᱜᱮ ᱟᱵᱚᱣᱟᱜ ᱟᱹᱨᱤᱪᱟᱹᱞᱤ ᱛᱟᱵᱚ ᱢᱮᱱᱟᱜᱼᱟ ᱟᱨ ᱚᱲᱟᱜ ᱨᱮ ᱟᱹᱜᱩ ᱠᱟᱛᱮᱫ ᱩᱱᱠᱩ ᱠᱚᱵᱚ ᱵᱚᱸᱜᱟᱼᱵᱩᱨᱩ ᱫᱮᱵᱟᱼᱥᱮᱵᱟᱭᱟ ᱚᱱᱟ ᱮᱨᱟ ᱫᱚ ᱢᱩᱪᱟᱹᱫ ᱨᱮ ᱵᱚᱸᱜᱟᱼᱵᱩᱨᱩ ᱛᱟᱵᱚ ᱢᱮᱱᱟᱜᱼᱟ ᱡᱟᱦᱟᱸ ᱢᱟᱜᱽ ᱢᱟᱥ ᱢᱟᱜᱽ ᱢᱟᱥ ᱨᱮᱫᱚ ᱟᱵᱚ ᱵᱚᱸᱜᱟ ᱵᱩᱨᱩ ᱫᱚ ᱵᱚᱸᱜᱟ ᱵᱩᱨᱩ ᱥᱟᱶᱼᱥᱟᱶᱛᱮ ᱟᱵᱚ ᱨᱮᱱ ᱫᱟᱹᱥᱤᱼᱠᱟᱹᱲᱢᱤ ᱠᱚᱦᱚᱸ ᱡᱟᱦᱟᱸ ᱛᱤᱱᱟᱹᱜ ᱜᱮ ᱵᱚ ᱠᱟᱹᱢᱤᱼᱠᱟᱹᱨᱫᱷᱟᱹᱱᱤᱭᱟᱠᱟᱜᱼᱟ ᱚᱱᱟ ᱨᱮᱭᱟᱜ ᱛᱩᱞᱟᱹᱼᱯᱟᱹᱭᱞᱟᱹ ᱵᱚ ᱮᱢ ᱪᱟᱞᱟᱠᱚᱣᱟ ᱚᱱᱟ ᱤᱫᱤ ᱛᱮ ᱚᱱᱟ ᱢᱟᱜᱽ ᱢᱟᱥ ᱞᱮᱱ ᱠᱷᱟᱱ ᱠᱚ ᱢᱮᱱᱟ ᱜᱩᱛᱤ ᱫᱟᱥᱤ ᱫᱚᱠᱚ ᱞᱩᱜᱽᱲᱤ ᱠᱟᱠᱚᱣᱟ ᱟᱨ ᱟᱠᱚᱣᱟᱜ ᱡᱟᱦᱟᱸᱛᱤᱱᱟᱹᱜ ᱜᱮ ᱠᱟᱹᱢᱤ ᱨᱮᱭᱟᱜ ᱠᱟᱹᱨᱫᱷᱟᱹᱱᱤᱭᱟᱠᱚ ᱚᱱᱟ ᱵᱚ ᱪᱟᱞᱟᱠᱚ ᱛᱮ ᱟᱠᱚ ᱫᱚ ᱟᱠᱚᱣᱟᱜ ᱚᱲᱟᱜ ᱥᱮᱫ ᱦᱚᱸᱠᱚ ᱥᱮᱴᱮᱨᱚᱜᱼᱟ ᱟᱨ ᱟᱠᱚᱣᱟᱜ ᱚᱲᱟᱜ ᱥᱮᱫ ᱦᱚᱸᱠᱚ ᱤᱫᱤ ᱛᱟᱨᱟᱭᱟ ᱟᱫ ᱱᱚᱱᱟᱹᱜ ᱢᱚᱬᱮ ᱜᱚᱴᱮᱡ ᱵᱚᱸᱜᱟ ᱜᱮ ᱥᱮᱨᱢᱟ ᱨᱮ ᱟᱵᱚ ᱥᱟᱱᱛᱟᱲ ᱥᱚᱢᱟᱡᱽ ᱨᱮᱫᱚ ᱦᱩᱭᱩᱜᱼᱟ ᱱᱚᱣᱟ ᱥᱟᱱᱛᱟᱲ ᱥᱚᱢᱟᱡᱽ ᱨᱮ ᱵᱚᱸᱜᱟ ᱵᱩᱨᱩ ᱠᱟᱛᱮᱫ ᱜᱮ ᱟᱵᱚᱣᱟᱜ ᱪᱟᱥᱵᱟᱥ ᱠᱤ ᱰᱟᱝᱨᱤ ᱠᱟᱰᱟ ᱥᱟᱶᱼᱥᱟᱶᱛᱮ ᱟᱵᱚᱨᱮᱱ ᱦᱚᱲ ᱦᱚᱯᱚᱱ ᱦᱚᱸ ᱡᱟᱦᱟᱸ ᱛᱤᱱᱟᱹᱜ ᱜᱮ ᱢᱮᱱᱟᱜ ᱠᱚᱣᱟ ᱱᱚᱣᱟ ᱟᱹᱛᱳ ᱫᱤᱥᱚᱢ ᱨᱮ ᱩᱱᱠᱩ ᱱᱟᱭᱼᱱᱟᱯᱟᱭ ᱛᱮᱠᱚ ᱛᱟᱦᱮᱱᱟ ᱟᱨ ᱡᱤᱭᱟᱹᱞᱤ ᱠᱷᱟᱸᱰᱟᱣᱮᱜᱼᱟ ᱚᱱᱟ ᱤᱫᱤ ᱛᱮ ᱢᱟᱱᱮ ᱥᱟᱱᱟᱢ ᱠᱚᱴᱷᱮᱱᱤᱧ ᱟᱨᱫᱟᱥᱚᱜ ᱠᱟᱱᱟ ᱡᱮ ᱟᱵᱚᱣᱟᱜ ᱵᱚᱸᱜᱟ ᱵᱩᱨᱩ ᱫᱚ ᱛᱤᱥ ᱦᱚᱸ ᱵᱟᱝ ᱵᱚ ᱦᱤᱲᱤᱧᱟᱟᱨ ᱛᱤᱥ ᱦᱚᱸ ᱵᱟᱵᱚ ᱦᱤᱲᱤᱧ ᱠᱚᱣᱟ ᱟᱵᱚ ᱦᱚᱸ ᱚᱱᱟ ᱱᱟᱯᱟᱭ ᱵᱚ ᱸᱛᱟᱦᱮᱱᱟ ᱟᱵᱚᱣᱟᱜ ᱡᱟᱹᱛᱤ ᱞᱟᱹᱜᱤᱫ ᱟᱵᱚᱣᱟᱜ ᱫᱷᱚᱨᱚᱢ ᱞᱟᱹᱜᱤᱫ ᱵᱚᱸᱜᱟᱼᱵᱩᱨᱩ ᱜᱮᱵᱚ ᱢᱮᱱᱟ ᱟᱫᱚ ᱤᱧ ᱱᱚᱣᱟᱧ ᱢᱮᱱᱟ ᱡᱮ ᱵᱚᱸᱜᱟᱼᱵᱩᱨᱩ ᱫᱚ ᱵᱚᱸᱜᱟᱼᱵᱩᱨᱩ ᱞᱮᱠᱟᱜᱮ ᱥᱟᱡᱟᱣ ᱠᱟᱛᱮᱫ ᱥᱟᱯᱲᱟᱣ ᱠᱟᱛᱮᱫ ᱡᱟᱦᱮᱨ ᱛᱮ ᱵᱚ ᱥᱮᱱᱚᱜᱼᱟ ᱟᱨ ᱵᱚᱸᱜᱟ ᱵᱩᱨᱩ ᱫᱚ ᱡᱚᱛᱚ ᱦᱚᱲ ᱴᱷᱮᱱ ᱵᱚ ᱱᱚᱛᱮ ᱠᱷᱚᱱ ᱵᱚ ᱜᱚᱰ ᱡᱚᱦᱟᱨᱚᱜᱼᱟ ᱟᱨ ᱱᱚᱣᱟ ᱡᱤᱣᱤᱫ ᱡᱤᱵᱚᱱ ᱨᱮᱫᱚ ᱵᱚᱸᱜᱟᱼᱵᱩᱨᱩ ᱥᱟᱶᱼᱥᱟᱶᱛᱮ ᱟᱵᱚ ᱢᱟᱹᱱᱢᱤ ᱦᱚᱸ ᱱᱟᱯᱟᱭ ᱵᱚ ᱛᱟᱦᱮᱱᱟ ᱟᱨ ᱥᱟᱱᱟᱢ ᱦᱚᱲ ᱠᱚᱜᱮ ᱵᱟᱵᱚᱱ ᱱᱟᱨᱵᱷᱟᱥᱚᱜᱼᱟ ᱡᱮ ᱵᱚᱸᱜᱟᱼᱵᱩᱨᱩ ᱫᱤᱱ ᱫᱚ ᱩᱯᱟᱹᱥ ᱠᱟᱛᱮᱫ ᱡᱟᱦᱮᱨ ᱵᱚ ᱥᱮᱱᱚᱜᱼᱟ ᱡᱟᱦᱮᱨ ᱨᱮᱵᱚ ᱵᱚᱸᱜᱟᱭᱟ ᱡᱟᱦᱟᱸᱞᱮᱠᱟ ᱚᱲᱟᱜ ᱨᱮᱦᱚᱸ ᱵᱚ ᱵᱚᱸᱜᱟᱭᱮᱜᱼᱟ ᱩᱱ ᱡᱚᱦᱚᱜ ᱦᱚᱸ ᱩᱱ ᱡᱚᱦᱚᱜ ᱦᱚᱸ ᱟᱵᱚ ᱩᱯᱟᱹᱥ ᱠᱟᱛᱮᱫ ᱜᱮᱵᱚ ᱵᱚᱸᱜᱟᱼᱵᱩᱨᱩᱭᱟ ᱟᱨ ᱚᱱᱟ ᱵᱚᱸᱜᱟᱼᱵᱩᱨᱩ ᱨᱮᱫᱚ ᱡᱮᱛᱮ ᱦᱚᱲᱜᱮ ᱥᱮᱞᱮᱫᱚᱜ ᱫᱚ ᱞᱟᱹᱠᱛᱤ ᱠᱟᱱᱟ ᱟᱵᱚ ᱡᱟᱦᱟᱸᱛᱤᱱᱟᱹᱜ ᱜᱮ ᱚᱲᱟᱜ ᱨᱮ ᱦᱚᱲ ᱢᱮᱱᱟᱜ ᱠᱚᱣᱟ ᱩᱱᱠᱩ ᱠᱚ ᱡᱮᱛᱮ ᱢᱟᱱᱮ ᱩᱯᱟᱹᱥ ᱨᱮ ᱛᱟᱦᱮᱸᱠᱟᱛᱮᱫ ᱵᱚᱸᱜᱟᱼᱵᱩᱨᱩ ᱴᱷᱮᱱ ᱵᱚ ᱜᱚᱰᱼᱱᱮᱦᱚᱨᱚᱜᱼᱟ ᱡᱮ ᱟᱵᱚᱣᱟᱜ ᱡᱤᱭᱟᱹᱞᱤ ᱟᱵᱚᱣᱟᱜ ᱡᱤᱵᱚᱱ ᱱᱟᱭᱜᱮᱼᱱᱟᱯᱟᱭ ᱜᱮ ᱛᱟᱦᱮᱱ ᱢᱟ ᱛᱚᱵᱮᱠᱷᱟᱱ ᱚᱱᱟ ᱢᱮᱱᱛᱮ ᱥᱟᱱᱟᱢ ᱦᱚᱲ ᱴᱷᱮᱱ ᱞᱮ ᱟᱨᱫᱟᱥᱚᱜᱼᱟ ᱡᱮ ᱱᱚᱝᱠᱟ ᱜᱮ ᱟᱵᱚᱣᱟᱜ ᱡᱤᱵᱚᱱ ᱫᱚ ᱠᱷᱟᱸᱰᱟᱜᱼᱟ ᱡᱤᱵᱚᱱ ᱨᱮ ᱥᱩᱠᱼᱫᱩᱠ ᱫᱚ ᱞᱟᱜᱟᱣᱟᱠᱟᱱ ᱜᱮᱭᱟ ᱵᱚᱸᱜᱟᱼᱵᱩᱨᱩ ᱵᱟᱝᱠᱷᱟᱱ ᱟᱵᱚ ᱵᱟᱝᱵᱚᱱ ᱛᱟᱦᱮᱸ ᱫᱟᱲᱮᱭᱟᱜᱼᱟ ᱵᱚᱸᱜᱟᱼᱵᱩᱨᱩ ᱜᱮ ᱟᱵᱚᱣᱟᱜ ᱟᱹᱛᱳᱼᱫᱤᱥᱚᱢ ᱡᱟᱦᱟᱸ ᱟᱵᱚ ᱨᱮᱱ ᱦᱟᱯᱲᱟᱢ ᱠᱚᱠᱚ ᱛᱮᱸᱜᱮᱱ ᱟᱹᱜᱩ ᱞᱮᱜᱼᱟ ᱚᱱᱟ ᱛᱮᱸᱜᱮᱱ ᱠᱟᱛᱮᱜᱮ ᱛᱮᱦᱮᱧ ᱟᱵᱚ ᱱᱚᱣᱟ ᱡᱟᱦᱮᱨ ᱜᱟᱲ ᱨᱮ ᱟᱨ ᱜᱚᱥᱟᱬᱮ ᱨᱮ ᱟᱨ ᱚᱲᱟᱜ ᱨᱮ ᱦᱟᱲᱟᱢᱼᱦᱟᱯᱲᱟᱢ ᱠᱚ ᱵᱚᱸᱜᱟᱼᱵᱩᱨᱩᱣᱟᱠᱚ ᱠᱟᱱᱟ ᱚᱱᱟ ᱤᱭᱟᱹ ᱛᱮᱜᱮ ᱟᱵᱚ ᱫᱚ ᱱᱟᱭᱜᱮᱼᱱᱟᱯᱟᱭ ᱜᱮᱵᱚ ᱛᱟᱦᱮᱱ ᱠᱟᱱᱟ ᱚᱱᱟ ᱛᱮᱜᱮ ᱟᱵᱚᱣᱟᱜ ᱪᱟᱥᱵᱟᱥ ᱦᱚᱸ ᱱᱟᱭᱜᱮᱼᱱᱟᱯᱟᱭ ᱜᱮ ᱦᱩᱭᱩᱜ ᱠᱟᱱᱟ